ᱦᱮᱞᱳ ᱦᱮᱸ ᱞᱟᱹᱭ ᱢᱮ ᱤᱧᱟᱹᱜ ᱧᱩᱛᱩᱢ ᱫᱚ ᱦᱩᱭᱩᱜ ᱠᱟᱱᱟ ᱚᱱᱤᱛᱟ ᱢᱩᱨᱢᱩ ᱤᱧ ᱫᱚ ᱵᱚᱦᱚᱜ ᱠᱚ ᱦᱟᱥᱩᱧ ᱠᱟᱱᱟ ᱟᱨ ᱞᱟᱡ ᱦᱟᱥᱩᱭᱤᱫᱤᱧ ᱠᱟᱱᱟ ᱦᱩᱭ ᱮᱱᱟ ᱳᱭ ᱢᱤᱜ ᱥᱚᱯᱛᱟ ᱫᱷᱚᱨᱮ ᱦᱮᱸ ᱨᱟᱱ ᱫᱚ ᱡᱚᱢ ᱫᱚᱧ ᱡᱚᱢ ᱞᱮᱫ ᱜᱮᱭᱟ ᱟᱞᱮ ᱯᱟᱥᱮ ᱨᱮ ᱢᱟᱱᱮ ᱰᱟᱠᱛᱚᱨ ᱢᱮᱱᱟᱜ ᱟᱠᱟᱫᱮᱭᱟ ᱢᱤᱫᱴᱮᱱ ᱰᱟᱠᱛᱟᱨ ᱩᱱᱤ ᱴᱷᱮᱱ ᱤᱧ ᱡᱚᱢ ᱞᱮᱫᱟ ᱵᱟᱝ ᱩᱱᱤ ᱫᱚ ᱚᱱᱟ ᱠᱚᱫᱚ ᱵᱟᱭ ᱞᱟᱹᱭ ᱟᱠᱟᱫᱤᱧᱟ ᱡᱮ ᱜᱮᱥ ᱢᱮᱱᱟᱜ ᱛᱟᱢᱟ ᱥᱮ ᱡᱟᱦᱟᱸᱱᱟᱜ ᱯᱨᱚᱵᱽᱞᱮᱢ ᱚᱱᱟ ᱠᱚᱫᱚ ᱪᱮᱫ ᱜᱮ ᱵᱟᱭ ᱞᱟᱹᱭ ᱟᱠᱟᱫᱤᱧᱟ ᱦᱮᱸ ᱫᱟᱜ ᱫᱚᱧ ᱧᱩᱭ ᱜᱮᱭᱟ ᱦᱮᱸ ᱪᱟᱞᱟᱜ ᱜᱤᱭᱟᱹᱧ ᱴᱷᱤᱠ ᱜᱮᱭᱟ ᱜᱤᱫᱽᱨᱟᱹ ᱫᱚ ᱵᱟᱨᱭᱟ ᱛᱤᱧ ᱵᱟᱱᱟᱨ ᱜᱮᱛᱤᱧ ᱠᱚᱲᱟ ᱦᱮᱸ ᱫᱟᱠᱟ ᱫᱩᱧ ᱡᱚᱢ ᱫᱩᱧ ᱡᱚᱢ ᱜᱮᱭᱟ ᱠᱤᱱᱛᱩ ᱥᱮ ᱨᱚᱠᱚᱢ ᱫᱟᱠᱟ ᱠᱚᱫᱚ ᱢᱟᱱᱮ ᱵᱟᱹᱧ ᱠᱩᱥᱤᱭᱟᱜᱼᱟ ᱛᱚ ᱮᱠᱴᱩᱧ ᱢᱟᱱᱮ ᱮᱴᱟᱜ ᱡᱚᱢᱟᱜ ᱜᱮᱧ ᱠᱩᱥᱤᱭᱟᱜᱼᱟ ᱦᱮᱸ ᱫᱟᱜ ᱫᱩᱧ ᱧᱩᱭ ᱜᱮᱭᱟ ᱦᱮᱸ ᱚᱱᱟᱜᱮ ᱢᱟᱧ ᱦᱟᱸᱜ ᱦᱮᱸ ᱪᱷᱳᱵᱤ ᱫᱚ ᱵᱟᱹᱧ ᱪᱷᱳᱵᱤ ᱟᱠᱟᱱᱟ ᱥᱮᱛᱟᱜ ᱵᱮᱞᱟ ᱫᱚ ᱦᱟᱞᱠᱟ ᱜᱤᱧ ᱡᱚᱢᱟ ᱳᱭ ᱪᱟ ᱟᱨ ᱵᱤᱥᱠᱩᱴᱤᱧ ᱡᱚᱢᱟ ᱥᱮᱛᱟᱜ ᱵᱮᱞᱟ ᱫᱚ ᱡᱟᱦᱟᱸᱱᱟᱜ ᱢᱟᱱᱮ ᱵᱷᱟᱨᱤ ᱠᱷᱟᱵᱟᱨ ᱵᱷᱟᱨᱤ ᱡᱤᱱᱤᱥ ᱫᱚ ᱵᱟᱹᱧ ᱡᱚᱢᱟ ᱛᱤᱠᱤᱱ ᱵᱮᱞᱟ ᱫᱚ ᱳᱭ ᱫᱟᱠᱟᱧ ᱡᱚᱢᱟ ᱟᱨ ᱡᱟᱦᱟᱸᱱᱟᱜ ᱞᱮ ᱩᱛᱩ ᱠᱟᱜᱼᱟ ᱚᱱᱟ ᱠᱚᱜᱮ ᱚᱻ ᱴᱷᱤᱠ ᱜᱮᱭᱟ ᱦᱮᱸ ᱯᱟᱸᱪᱴᱟ ᱥᱩᱢᱟᱹᱭ ᱤᱧ ᱡᱚᱢ ᱜᱮᱭᱟ ᱵᱚᱞᱮ ᱡᱮᱢᱚᱱ ᱪᱟ ᱠᱚᱫᱚ ᱵᱟᱹᱧ ᱧᱩᱭᱟ ᱥᱮᱨᱚᱠᱚᱢ ᱫᱚ ᱳᱭ ᱡᱟᱦᱟᱸᱱᱟᱜ ᱡᱚᱢᱟᱜ ᱴᱩᱠ ᱴᱟᱠ ᱦᱟᱱᱟ ᱱᱟᱣᱟ ᱠᱷᱟᱹᱡᱟᱹᱲᱤ ᱠᱚ ᱥᱮ ᱪᱟᱱᱟᱪᱩᱨ ᱠᱚ ᱡᱟᱦᱟᱸᱱᱟᱜ ᱦᱮᱸᱻᱻ ᱚᱻ ᱟᱨ ᱧᱤᱫᱟᱹ ᱫᱚ ᱨᱩᱴᱤ ᱜᱮᱧ ᱡᱚᱢᱟ ᱤᱧ ᱫᱚ ᱨᱩᱴᱤ ᱟᱨ ᱡᱟᱦᱟᱸᱱᱟᱜ ᱥᱚᱵᱽᱡᱤ ᱩᱛᱩ ᱠᱚ ᱵᱮᱥ ᱴᱷᱤᱠ ᱜᱮᱭᱟ ᱢᱟᱭᱟᱝ ᱫᱚ ᱵᱟᱹᱧ ᱯᱚᱨᱤᱠᱠᱷᱟ ᱚᱪᱚ ᱟᱠᱟᱫᱟ ᱦᱩᱻ ᱤᱧ ᱢᱮᱱ ᱮᱫᱟ ᱵᱚᱦᱚᱜ ᱦᱟᱥᱩᱭᱤᱫᱤᱧᱟ ᱵᱚᱦᱚᱜ ᱟᱨ ᱞᱟᱡ ᱦᱟᱥᱩᱭᱤᱫᱤᱧᱟ ᱛᱚ ᱦᱟᱞᱠᱟ ᱚᱱᱠᱟ ᱫᱚ ᱦᱩᱭ ᱵᱟᱲᱟᱜ ᱛᱤᱧ ᱜᱮᱭᱟ ᱚᱱᱟ ᱛᱮᱜᱮ ᱢᱟᱱᱮ ᱩᱱᱟᱹᱜ ᱟᱸᱴ ᱫᱚ ᱵᱟᱹᱧ ᱵᱮᱵᱚᱥᱛᱟ ᱡᱚᱝ ᱠᱟᱱᱟ ᱵᱮᱥ ᱮᱢ ᱛᱟᱦᱞᱮᱧ ᱠᱚᱨᱟᱣᱟ ᱛᱟᱦᱞᱮᱢ ᱞᱟᱹᱭᱟᱹᱧᱟᱹ ᱚᱠᱟ ᱨᱮ ᱢᱟᱭᱟᱝ ᱠᱚ ᱯᱚᱨᱤᱠᱠᱷᱟᱭᱮᱫᱟ ᱚᱠᱟᱨᱮ ᱠᱚᱨᱟᱣ ᱦᱩᱭᱩᱜᱼᱟ ᱟᱢ ᱞᱟᱹᱭᱟᱹᱧ ᱢᱮ ᱛᱟᱦᱞᱮ ᱚᱸᱰᱮᱧ ᱠᱚᱨᱟᱣ ᱚᱪᱚᱭᱟ ᱤᱧ ᱛᱚ ᱵᱟᱹᱧ ᱵᱟᱰᱟᱭᱟ ᱚᱠᱟᱨᱮ ᱠᱚᱨᱟᱣ ᱦᱩᱭᱩᱜᱼᱟ ᱵᱟᱝ ᱦᱩᱭᱩᱜᱼᱟ ᱦᱩᱻ ᱵᱮᱥ ᱚᱱᱟ ᱠᱚ ᱛᱟᱦᱞᱮ ᱚᱞᱟᱹᱧ ᱢᱮ ᱛᱟᱦᱞᱮ ᱤᱧ ᱚᱸᱰᱮ ᱪᱟᱞᱟᱣ ᱠᱟᱛᱮᱫ ᱤᱧ ᱠᱚᱨᱟᱣ ᱠᱮᱫ ᱜᱮ ᱦᱮᱸ ᱴᱷᱤᱠ ᱜᱮᱭᱟ ᱠᱷᱟᱞᱤ ᱯᱮᱴᱮᱨᱮ ᱠᱷᱟᱞᱤ ᱦᱮᱡ ᱦᱩᱭᱩᱜᱼᱟ ᱛᱚ ᱢᱟᱱᱮ ᱳᱭ ᱦᱟᱞᱠᱟ ᱠᱷᱟᱵᱟᱨ ᱦᱚᱸ ᱡᱚᱢ ᱵᱟᱠᱚ ᱧᱟᱢ ᱴᱷᱤᱠ ᱜᱮᱭᱟ ᱦᱮᱸ ᱵᱟᱝ ᱡᱷᱟᱹᱞᱟ ᱡᱷᱟᱹᱞ ᱫᱚ ᱟᱹᱰᱤ ᱥᱟᱸᱜᱤᱧ ᱫᱚ ᱥᱩᱨ ᱫᱚ ᱥᱩᱨ ᱜᱮᱭᱟ ᱦᱮᱸ ᱜᱟᱹᱰᱭᱟᱹ ᱨᱮᱫᱚ ᱵᱟᱹᱧ ᱰᱟᱹᱵᱽᱨᱟᱹᱜᱼᱟ ᱠᱚᱞ ᱫᱟᱜ ᱛᱮᱜᱮᱧ ᱰᱟᱹᱵᱽᱨᱟᱹᱜᱼᱟ ᱤᱧ ᱫᱚ ᱵᱮᱥᱤᱨ ᱵᱷᱟᱜᱽ ᱫᱚ ᱵᱟᱝ ᱵᱟᱝ ᱚᱱᱟ ᱠᱚᱨᱮᱱᱟᱜ ᱥᱚᱢᱚᱥᱥᱟ ᱫᱚ ᱵᱟᱱᱩᱜ ᱛᱤᱧᱟᱹ ᱦᱮᱸ ᱚᱱᱟᱜᱮ ᱠᱷᱟᱞᱤ ᱪᱷᱳᱵᱤ ᱵᱟᱹᱧ ᱪᱷᱳᱵᱤᱣᱟᱠᱟᱱᱟ ᱤᱱᱟᱹᱜᱮ ᱟᱨ ᱢᱟᱭᱟᱝ ᱠᱚ ᱪᱮᱫ ᱢᱮᱱᱟᱜᱼᱟ ᱵᱟᱱᱩᱜᱼᱟ ᱠᱷᱟᱞᱤ ᱨᱟᱱ ᱜᱤᱧ ᱡᱚᱢ ᱟᱠᱟᱫᱟ ᱵᱚᱞᱮ ᱚᱱᱟᱛᱮ ᱯᱟᱥᱮᱡ ᱵᱟᱹᱧ ᱵᱩᱡᱷᱟᱹᱣ ᱫᱟᱲᱮᱠᱟᱣ ᱠᱟᱜᱼᱟ ᱡᱮ ᱪᱮᱫ ᱯᱨᱚᱵᱽᱞᱮᱢ ᱢᱮᱱᱟᱜ ᱛᱤᱧᱟ ᱥᱮ ᱵᱟᱝ ᱦᱮᱸ ᱦᱮᱸᱻ ᱦᱮᱸ ᱵᱮᱥ ᱟᱞᱮ ᱫᱚ ᱴᱳᱴᱳ ᱛᱮᱞᱮ ᱦᱮᱡ ᱟᱠᱟᱱᱟ ᱦᱮᱸᱻ ᱴᱷᱤᱠ ᱜᱮᱭᱟ ᱟᱨ ᱟᱢ ᱫᱚ ᱵᱟᱢ ᱛᱟᱦᱮᱱ ᱛᱮ ᱱᱟᱜ ᱠᱷᱟᱡ ᱵᱟᱞᱮ ᱵᱟᱰᱟᱭᱟ ᱛᱚ ᱚᱠᱟ ᱥᱮᱫᱞᱮ ᱪᱟᱞᱟᱜᱼᱟ ᱚᱠᱟᱥᱮᱫ ᱵᱟᱝ ᱚᱠᱟ ᱨᱮ ᱪᱮᱫ ᱠᱚᱪᱚ ᱠᱚ ᱠᱚᱨᱟᱣᱟ ᱵᱟᱞᱮ ᱧᱮᱞ ᱟᱠᱟᱫᱼᱟ ᱛᱚ ᱟᱢᱮᱢ ᱛᱟᱦᱮᱸ ᱞᱮᱱ ᱠᱷᱟᱱ ᱛᱟᱦᱞᱮ ᱵᱷᱟᱹᱜᱤ ᱦᱩᱭ ᱠᱚᱜᱼᱟ ᱩᱫᱩᱜ ᱠᱮᱞᱮᱭᱟᱢ ᱡᱮ ᱱᱚᱰᱮ ᱫᱚ ᱱᱤᱭᱟᱹ ᱠᱚᱠᱚ ᱠᱚᱨᱟᱣᱟ ᱡᱮ ᱴᱷᱤᱠ ᱜᱮᱭᱟ ᱟᱫᱚᱚᱱᱟ ᱠᱚ ᱠᱚᱨᱟᱣ ᱛᱮ ᱢᱚᱴᱟ ᱢᱩᱴᱤ ᱛᱤᱱᱟᱹᱜ ᱠᱷᱚᱨᱪᱟᱜᱼᱟ ᱯᱚᱭᱥᱟᱢ ᱞᱟᱹᱭ ᱫᱟᱲᱮᱭᱟᱜᱼᱟ ᱟᱞᱮ ᱛᱚ ᱨᱮᱸᱜᱮᱡ ᱦᱚᱲ ᱛᱚ ᱟᱫᱚ ᱡᱚᱛᱚ ᱠᱚᱨᱟᱣ ᱛᱮ ᱯᱚᱭᱥᱟ ᱛᱚ ᱞᱟᱜᱟᱜ ᱜᱮᱭᱟ ᱦᱮᱸ ᱠᱟᱨᱰ ᱫᱚ ᱢᱮᱱᱟᱜ ᱜᱮᱭᱟ ᱟᱫᱚ ᱚᱱᱟ ᱠᱟᱨᱰ ᱫᱚ ᱥᱟᱵ ᱠᱟᱜ ᱢᱮ ᱡᱚᱛᱚ ᱡᱟᱭᱜᱟ ᱨᱮᱫᱚ ᱵᱟᱠᱚ ᱦᱟᱛᱟᱣ ᱮᱫᱟ ᱮᱵᱟᱨᱮ ᱱᱚᱰᱮ ᱦᱟᱛᱟᱣᱟ ᱠᱚ ᱥᱮ ᱵᱟᱝ ᱚᱱᱟ ᱜᱮᱛᱚ ᱵᱟᱞᱮ ᱞᱟᱹᱭ ᱫᱟᱲᱮᱭᱟᱜ ᱠᱟᱱᱟ

ᱚᱻ ᱚᱻ ᱵᱮᱥ ᱛᱟᱦᱞᱮ ᱥᱚᱢᱵᱟᱨ ᱦᱤᱞᱳᱜ ᱞᱮ ᱦᱤᱡᱩᱜᱼᱟ ᱩᱫᱩᱜ ᱟᱞᱮᱭᱟᱭᱮᱢ

ᱦᱮᱸ ᱦᱮᱸ ᱵᱚᱦᱚᱜ ᱦᱩᱻ ᱯᱮ ᱛᱷᱮᱠᱮ ᱯᱩᱱ ᱫᱤᱱ ᱦᱮᱸ ᱦᱮᱸ ᱦᱮᱸ ᱦᱮᱸ